ᱦᱮᱸ ᱢᱮᱱᱮᱫᱟᱹᱧ ᱢᱳᱵᱟᱭᱤᱞ ᱫᱚᱠᱟᱱ ᱫᱟᱨ ᱫᱚᱠᱟᱱᱤᱭᱟᱹ ᱛᱚ

ᱚᱸᱻ ᱢᱮᱱ ᱢᱳᱵᱟᱭᱤᱞ ᱦᱟᱛᱟᱣ ᱤᱧ ᱢᱮᱱᱮᱫ ᱫᱚ ᱢᱳᱵᱟᱭᱤᱞ ᱱᱤᱛᱳᱜ ᱱᱚᱜᱚᱭ ᱡᱟᱦᱟᱸ ᱢᱟᱨᱠᱮᱴ ᱠᱚᱨᱮ ᱪᱟᱞᱟᱜ ᱠᱟᱱᱟ ᱞᱟᱹᱴᱩ ᱢᱳᱵᱟᱭᱤᱞ ᱡᱟᱦᱟᱸ ᱫᱚ ᱮᱱᱰᱨᱳᱭᱮᱴ ᱡᱮᱢᱚᱱ ᱚᱯᱯᱳ ᱵᱷᱤᱵᱳ ᱛᱚ ᱠᱟᱛᱷᱟ ᱫᱚ ᱦᱩᱭᱩᱜ ᱠᱟᱱᱟ ᱫᱟᱢ ᱩᱯᱳᱨ ᱱᱤᱨᱵᱷᱚᱨ ᱥᱮ ᱩᱱᱟᱹᱜ ᱴᱟᱠᱟ ᱯᱚᱭᱥᱟ ᱠᱚ ᱵᱟᱹᱱᱩᱜᱼᱟ ᱛᱟᱨ ᱢᱚᱫᱽᱫᱷᱮ ᱮᱭ ᱦᱟᱛᱟᱣ ᱤᱧ ᱯᱮᱨᱟᱭ ᱥᱟᱵ ᱠᱟᱜ ᱢᱮ ᱫᱚᱥ ᱦᱟᱡᱟᱨ ᱫᱚᱥ ᱦᱟᱡᱟᱨ ᱠᱷᱚᱱ ᱯᱚᱱᱚᱨᱳ ᱦᱟᱡᱟᱨ ᱢᱩᱫᱽ ᱨᱮ ᱪᱮᱫ ᱠᱚ ᱢᱮᱱᱟᱜᱼᱟ ᱟᱪᱪᱷᱟ ᱛᱚ ᱢᱮᱱᱮᱫᱟᱹᱧ ᱪᱮᱫ ᱚᱸᱻ ᱢᱟᱱᱮ ᱥᱟᱱᱟᱢ ᱞᱮᱠᱟᱱᱟᱜ ᱜᱮ ᱢᱮᱱᱟᱜᱼᱟ ᱵᱟᱝ

ᱟᱪᱪᱷᱟ ᱟᱫᱚ ᱫᱟᱢ ᱨᱮᱱᱟᱜ ᱢᱟᱛᱚᱹᱧ ᱦᱟᱛᱟᱣ ᱜᱮ ᱛᱚ ᱤᱧᱤᱧ ᱞᱟᱹᱭᱮᱜᱼᱟ ᱡᱮ ᱚᱱᱟ ᱨᱳᱢ ᱨᱮᱢ ᱟᱨ ᱵᱮᱴᱨᱤ ᱡᱟᱦᱟᱸ ᱫᱚ ᱪᱟᱨᱡᱽ ᱞᱟᱥᱴᱤᱝ ᱡᱮ ᱛᱤᱱᱟᱹᱜ ᱜᱷᱟᱹᱲᱤᱡ ᱪᱟᱨᱡᱮ ᱮᱢᱟᱭ ᱛᱤᱱᱟᱹᱜ ᱤᱢᱮᱡᱽ ᱠᱟᱱᱟ ᱵᱮᱴᱨᱤ ᱛᱤᱱᱟᱹᱜ ᱦᱟᱡᱟᱨ ᱨᱮᱱᱟᱜ ᱚᱱᱮᱧ ᱞᱟᱹᱭᱮᱜᱼᱟ ᱢᱟᱱᱮ ᱨᱳᱢ ᱫᱚ ᱨᱳᱢ ᱨᱮᱢ ᱛᱤᱱᱟᱹᱜ ᱡᱤᱵᱤ ᱠᱟᱛᱮ ᱧᱟᱢᱚᱜᱼᱟ

ᱟᱪᱪᱷᱟ ᱪᱷᱟ ᱚᱸᱻ ᱟᱨ ᱚᱱᱟ ᱨᱮᱱᱟᱜ ᱫᱟᱢ ᱫᱚ ᱛᱤᱱᱟᱹᱜ ᱵᱟᱨᱳ ᱦᱟᱡᱟᱨ ᱵᱟᱝ ᱟᱨ ᱠᱮᱢᱨᱟ ᱠᱚᱨᱮᱱᱟᱜ ᱯᱷᱮᱥᱮᱞᱤᱴᱤ ᱪᱮᱫ ᱵᱷᱟᱞᱮ ᱜᱮᱭᱟ ᱟᱪᱪᱷᱟ ᱪᱷᱟ ᱪᱷᱟ ᱵᱟᱝ ᱢᱮᱱᱮᱫᱟᱹᱧ ᱪᱮᱫ ᱠᱮᱢᱨᱟ ᱠᱚ ᱠᱤ ᱵᱷᱟᱞᱮᱭ ᱮᱢᱟᱭ ᱟᱪᱪᱷᱟ ᱪᱷᱟ ᱛᱟᱦᱚᱞᱮ ᱠᱷᱟᱱ ᱫᱚ ᱛᱤᱱᱟᱹᱜ ᱮᱢ ᱞᱟᱹᱭ ᱠᱮᱫᱟ ᱫᱟᱢ ᱫᱚ ᱵᱟᱨᱳ ᱦᱟᱡᱟᱨ ᱛᱟᱦᱚᱞᱮ ᱟᱪᱪᱷᱟ ᱛᱟᱦᱚᱞᱮ ᱵᱟᱨᱯᱮ ᱫᱤᱱ ᱦᱚᱜᱼᱚᱭ ᱜᱟᱯᱟ ᱵᱟᱨᱫᱤᱱ ᱯᱚᱨᱮ ᱜᱮ ᱱᱟᱦᱟᱜ ᱦᱟᱛᱟᱣ ᱤᱧ ᱢᱮ ᱟᱪᱪᱷᱟ ᱪᱷᱟ ᱪᱷᱟ ᱛᱟᱦᱮᱱᱟᱢ ᱛᱚ ᱫᱚᱠᱟᱱ ᱨᱮ ᱦᱮᱛᱳ ᱴᱷᱤᱠ ᱜᱮᱭᱟ ᱴᱷᱤᱠ ᱜᱮᱭᱟ ᱚᱱᱟ ᱚᱠᱛᱚ ᱨᱮᱜᱮ ᱦᱮᱸ ᱛᱚ ᱢᱟ ᱱᱚᱣᱟ ᱜᱮ ᱠᱟᱛᱷᱟ ᱛᱟᱦᱮᱭᱮᱱᱟ ᱦᱮᱸ ᱦᱮᱸ ᱦᱮᱸ